ᱦᱮᱸ ᱦᱮᱞᱳ ᱦᱮᱸ ᱵᱩᱫᱽᱫᱷᱚ ᱵᱟᱹᱵᱩᱞᱤᱧ ᱞᱟᱹᱭᱫᱟ ᱞᱟᱹᱭᱵᱤᱱ ᱱᱮᱛᱟᱨ ᱫᱚ ᱪᱟᱥ ᱟᱵᱟᱫ ᱦᱩᱭᱩᱜ ᱠᱟᱱᱟ ᱦᱳᱲᱳ ᱠᱚ ᱪᱟᱥ ᱦᱩᱭ ᱠᱟᱱ ᱜᱮᱭᱟ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱨᱟᱥᱟᱭᱚᱱᱤᱠ ᱥᱟᱨᱜᱮ ᱫᱚᱢᱮᱵᱚᱱ ᱮᱢᱟᱜ ᱠᱟᱱᱟ ᱛᱚ ᱯᱟᱹᱦᱤᱞ ᱞᱮᱠᱟ ᱠᱷᱚᱫ ᱠᱷᱩᱫᱟᱹᱱ ᱦᱚᱸ ᱵᱟᱝ ᱧᱩᱨᱦᱟᱹᱜ ᱠᱟᱱᱟ ᱦᱳᱲᱳ ᱠᱚᱦᱚᱸ ᱡᱟᱹᱥᱛᱤ ᱫᱚ ᱵᱟᱝ ᱦᱩᱭᱩᱜ ᱠᱟᱱ ᱜᱮᱭᱟ ᱯᱟᱹᱦᱤᱞ ᱞᱮᱠᱟ ᱫᱚ ᱫᱟᱜ ᱡᱟᱹᱲᱤ ᱠᱚ ᱴᱷᱤᱠ ᱴᱷᱟᱠ ᱵᱟᱹᱱᱩᱜ ᱠᱟᱫᱟ ᱱᱤᱭᱟᱹ ᱜᱷᱟᱹᱲᱤᱡ ᱫᱚ ᱟᱨ ᱥᱚᱵᱡᱤ ᱠᱚ ᱪᱟᱥ ᱵᱟᱲᱟ ᱦᱩᱭᱩᱜ ᱠᱟᱱ ᱨᱮᱦᱚᱸ ᱚᱱᱟ ᱠᱚᱦᱚᱸ ᱢᱳᱴᱟᱢᱩᱴᱤ ᱡᱩᱛ ᱫᱚ ᱵᱟᱝ ᱦᱩᱭᱩᱜ ᱠᱟᱱᱟ ᱦᱮᱸ ᱱᱮᱛᱟᱨ ᱫᱚ ᱰᱟᱝᱨᱤ ᱱᱟᱦᱮᱞ ᱛᱤᱨᱮᱢ ᱡᱚᱲᱟᱣᱟ ᱚᱱᱠᱟ ᱴᱟᱭᱤᱢ ᱫᱚ ᱵᱟᱹᱱᱩᱜ ᱠᱟᱫᱟ ᱱᱮᱛᱟᱨ ᱫᱚ ᱢᱳᱴᱟᱢᱩᱴᱤ ᱱᱚᱜᱼᱚᱭ ᱴᱨᱟᱠᱴᱟᱨ ᱞᱩᱴᱟᱨ ᱡᱟᱸᱦᱟ ᱠᱚ ᱞᱟᱹᱭᱮᱜ ᱚᱱᱟ ᱵᱤᱜᱷᱟᱹ ᱵᱤᱜᱷᱟᱹ ᱠᱤᱪᱷᱩ ᱟᱹᱭᱩᱵ ᱴᱟᱭᱤᱢ ᱠᱷᱟᱱᱜᱮ ᱥᱤᱭ ᱫᱟᱠᱚ ᱚᱱᱟ ᱛᱮᱫᱚ ᱴᱟᱭᱤᱢ ᱵᱟᱭ ᱦᱟᱛᱟᱣ ᱫᱟᱭ ᱯᱮ ᱜᱷᱚᱱᱴᱟ ᱛᱮᱜᱮ ᱵᱩᱦᱩ ᱵᱤᱜᱷᱟᱹ ᱥᱤᱭ ᱫᱟᱠᱚ ᱢᱳᱴᱟᱢᱩᱴᱤ ᱪᱟᱥ ᱫᱚ ᱞᱚᱜᱚᱱ ᱞᱚᱜᱚᱱ ᱪᱟᱥᱚᱜ ᱠᱟᱱ ᱨᱮᱦᱚᱸ ᱫᱟᱜ ᱡᱟᱹᱲᱤ ᱵᱟᱝᱛᱮ ᱥᱮᱭ ᱨᱚᱠᱚᱢ ᱫᱚ ᱵᱟᱝ ᱦᱩᱭᱩᱜ ᱠᱟᱱᱟ ᱞᱚᱜᱚᱱ ᱞᱚᱜᱚᱱ ᱥᱤᱠᱚ ᱦᱩᱭᱩᱜ ᱠᱟᱱ ᱨᱮᱦᱚᱸ ᱴᱨᱟᱠᱴᱟᱨ ᱛᱮ ᱥᱤ ᱦᱩᱭᱩᱜ ᱠᱟᱱᱟ ᱵᱷᱟᱹᱜᱤ ᱫᱚ ᱵᱷᱟᱹᱜᱤᱜᱮ ᱥᱤᱜ ᱠᱟᱱᱟ ᱮᱱᱛᱮ ᱨᱮᱦᱚᱸ ᱯᱟᱹᱦᱤᱞ ᱞᱮᱠᱟ ᱯᱟᱲᱟᱜ ᱯᱟᱠᱷᱱᱟ ᱱᱚᱣᱟ ᱫᱚ ᱵᱟᱝ ᱦᱩᱭᱩᱜ ᱠᱟᱱᱟ ᱥᱮᱭᱨᱚᱠᱚᱢ ᱞᱚᱥᱚᱫ ᱟᱨ ᱜᱷᱟᱥ ᱠᱚ ᱵᱟᱝ ᱜᱩᱡᱩᱜ ᱠᱟᱱ ᱜᱮᱭᱟ ᱴᱨᱟᱠᱴᱟᱨᱛᱮ ᱥᱤᱜᱮᱵᱚᱱ ᱥᱤᱭᱮᱫᱟ ᱥᱚᱝᱜᱮ ᱵᱚᱱ ᱨᱚᱦᱚᱭᱮᱫᱟ ᱮᱱᱛᱮ ᱨᱮᱦᱚᱸ ᱯᱟᱹᱦᱤᱞ ᱞᱮᱠᱟ ᱫᱚ ᱦᱳᱲᱳ ᱫᱚ ᱵᱟᱝ ᱟᱹᱪᱩᱨᱚᱜ ᱠᱟᱱᱟ ᱦᱮᱸ ᱱᱮᱛᱟᱨ ᱫᱤᱱ ᱫᱟᱞ ᱛᱚᱞ ᱫᱚ ᱱᱮᱛᱟᱨ ᱫᱚ ᱢᱮᱥᱤᱱ ᱠᱚ ᱩᱰᱩᱠ ᱠᱟᱱ ᱜᱮᱭᱟ ᱟᱨ ᱯᱟᱹᱦᱤᱞ ᱞᱮᱠᱟ ᱫᱚ ᱤᱨ ᱦᱚᱴᱚ ᱠᱟᱫᱟᱢ ᱵᱮᱥᱤ ᱫᱤᱱ ᱵᱟᱢ ᱦᱩᱭᱩᱜ ᱠᱟᱱᱟ ᱱᱮᱛᱟᱨ ᱫᱚ ᱢᱮᱥᱤᱱ ᱠᱚ ᱩᱰᱩᱠ ᱠᱟᱱ ᱜᱮᱭᱟ ᱟᱹᱰᱤ ᱨᱚᱠᱚᱢ ᱢᱮᱥᱤᱱ ᱢᱳᱴᱟᱢᱩᱴᱤ ᱛᱚᱞ ᱠᱟᱛᱮᱜ ᱦᱚᱸ ᱜᱟᱱᱚᱜ ᱠᱟᱱ ᱜᱮᱭᱟ ᱡᱮ ᱢᱮᱥᱤᱱ ᱛᱮᱢ ᱫᱟᱞ ᱦᱚᱪᱚᱭᱟ ᱟᱨ ᱵᱟᱠᱷᱟᱡ ᱫᱚ ᱡᱩᱫᱤᱢ ᱢᱚᱱᱮᱭᱟ ᱠᱷᱮᱛ ᱠᱷᱚᱱᱟᱜ ᱜᱮ ᱮᱠᱟᱞᱛᱮ ᱦᱳᱲᱳ ᱚᱲᱟᱜ ᱠᱚ ᱟᱹᱜᱩ ᱦᱚᱴᱚ ᱠᱟᱜ ᱠᱟᱱᱟ ᱵᱟᱝ ᱵᱟᱝ ᱯᱟᱹᱦᱤᱞ ᱞᱮᱠᱟ ᱫᱚ ᱵᱟᱝ ᱛᱤᱡᱩ ᱛᱤᱡᱩ ᱠᱚ ᱡᱚᱢ ᱫᱟᱠᱚ ᱛᱚᱵᱮ ᱟᱹᱰᱤ ᱡᱟᱹᱥᱛᱤᱭᱟᱠᱚ ᱯᱟᱹᱦᱤᱞ ᱞᱮᱠᱟ ᱠᱚᱢ ᱩᱱᱟᱹᱜ ᱮᱥᱯᱮᱨᱮ ᱵᱟᱝ ᱦᱩᱭᱩᱜ ᱠᱟᱱᱟ ᱱᱤᱛᱚᱜ ᱫᱚ ᱟᱹᱰᱤ ᱜᱷᱚᱱᱚᱜᱮ ᱮᱥᱯᱨᱮᱭᱟᱜ ᱦᱩᱭᱩᱜ ᱠᱟᱱᱟ ᱢᱳᱴᱟᱢᱩᱴᱤ ᱫᱟᱜ ᱵᱟᱝ ᱠᱷᱟᱹᱛᱤᱨ ᱛᱮᱜᱮ ᱮᱥᱯᱨᱮ ᱵᱮᱥᱤ ᱞᱟᱛᱟᱨ ᱨᱮᱦᱚᱸ ᱠᱚ ᱡᱚᱢᱫᱟ ᱟᱨ ᱞᱟᱛᱟᱨ ᱨᱮᱦᱚᱸ ᱠᱚ ᱡᱚᱢᱫᱟ ᱵᱟᱹᱥᱨᱟᱹ ᱠᱚ ᱟᱨ ᱢᱟᱡᱽᱨᱟ ᱯᱳᱸᱠᱟ ᱢᱟ ᱢᱮᱱᱟᱜ ᱠᱚᱜᱮ ᱩᱱᱠᱩ ᱢᱟ ᱟᱨ ᱮᱥᱯᱨᱮ ᱫᱚ ᱟᱹᱰᱤ ᱜᱷᱚᱱᱚᱜᱮ ᱦᱩᱭᱩᱜ ᱠᱟᱱᱟ ᱟᱨ ᱫᱟᱜ ᱠᱚ ᱵᱟᱝ ᱠᱷᱟᱹᱛᱤᱨᱛᱮ ᱟᱹᱰᱤ ᱡᱟᱹᱥᱛᱤ ᱦᱩᱭᱩᱜ ᱠᱟᱱᱟ ᱟᱨᱠᱤ ᱚᱻ ᱦᱮᱸ ᱢᱟ ᱴᱷᱤᱠ ᱜᱮᱭᱟ